ᱟᱫᱚ ᱱᱚᱰᱮ ᱥᱩᱨ ᱨᱮᱜᱮ ᱧᱟᱢᱚᱜᱼᱟ ᱵᱳᱞᱯᱩᱨᱨᱮ ᱟᱫᱚ ᱚᱱᱟ ᱠᱷᱟᱹᱛᱤᱨᱛᱮ ᱱᱚᱣᱟ ᱜᱮᱞᱮ ᱠᱩᱥᱤᱭᱟᱫᱟ ᱟᱨ ᱟᱞᱮ ᱴᱷᱮᱱ ᱡᱟᱸᱦᱟ ᱠᱚ ᱟᱸᱜᱩᱭ ᱡᱟᱸᱦᱟᱭ ᱩᱱᱤ ᱰᱮᱞᱤᱵᱷᱟᱨᱤ ᱢᱮᱱ ᱡᱟᱸᱦᱟᱭ ᱟᱹᱜᱩᱭ ᱩᱱᱤ ᱦᱚᱭ ᱵᱷᱟᱹᱜᱤ ᱜᱮᱭᱟ ᱢᱟᱱᱮ ᱵᱮᱵᱚᱦᱟᱨ ᱠᱚᱦᱚᱸ ᱵᱷᱟᱜᱤ ᱜᱮᱛᱟᱭᱟ ᱩᱱᱤ ᱵᱮᱥ ᱱᱤᱨᱵᱷᱚᱨ ᱡᱳᱜᱜᱚ ᱜᱮᱭᱟ ᱟᱫᱚ ᱩᱱᱤ ᱫᱚ ᱯᱷᱳᱱ ᱟᱭ ᱨᱮᱦᱚᱭ ᱯᱷᱳᱱ ᱠᱚᱸᱦᱚ ᱵᱮᱥ ᱮᱭ ᱥᱟᱵ ᱜᱮᱭᱟ ᱟᱫᱚ ᱚᱱᱟ ᱠᱷᱟᱹᱛᱤᱨ ᱛᱮ ᱩᱱᱤ ᱫᱚ ᱟᱞᱮ ᱫᱚᱞᱮ ᱠᱩᱥᱤᱟᱭ ᱜᱮᱭᱟ ᱟᱨ ᱠᱳᱱᱳ ᱥᱚᱢᱚᱥᱥᱟ ᱦᱩᱭ ᱞᱮᱱᱠᱷᱟᱱ ᱜᱮᱥ ᱫᱚᱠᱟᱱ ᱨᱮᱦᱚᱸ ᱞᱮ ᱯᱷᱳᱱ ᱜᱮᱭᱟ ᱠᱳᱱᱳ ᱥᱚᱢᱚᱭ ᱡᱚᱫᱤ ᱞᱤᱠ ᱞᱮᱱᱠᱷᱟᱱ ᱥᱮ ᱡᱟᱸᱦᱟᱱᱟᱜ ᱯᱨᱚᱵᱮᱞᱮᱢ ᱦᱩᱭ ᱞᱮᱱᱠᱷᱟᱱ ᱥᱟᱶ ᱥᱟᱶᱛᱮ ᱩᱱᱠᱩ ᱦᱚᱸ ᱦᱚᱲ ᱠᱚᱠᱚ ᱦᱤᱡᱩᱜᱼᱟ ᱟᱫᱚ ᱱᱚᱣᱟ ᱤᱭᱟᱹᱛᱮ ᱟᱞᱮ ᱫᱚ ᱱᱚᱣᱟ ᱜᱮᱥ ᱫᱚ ᱟᱹᱰᱤ ᱜᱤᱧ ᱠᱩᱥᱤᱭᱟᱜᱼᱟ ᱚᱱᱟᱛᱮ ᱱᱚᱣᱟ ᱮᱞ ᱯᱤ ᱡᱤ ᱜᱮᱞᱮ ᱵᱮᱵᱚᱦᱟᱨᱟ